ᱪᱟᱹᱥᱤᱭᱟᱜ ᱜᱩᱡᱩᱜ ᱴᱷᱮᱸᱠᱟᱣ ᱞᱟᱹᱜᱤᱫ ᱛᱮ ᱠᱤᱪᱷᱩ ᱦᱮᱞᱯ ᱞᱟᱭᱤᱱ ᱫᱚ ᱦᱩᱭᱩᱜ ᱠᱟᱱᱟ ᱡᱮᱢᱚᱱ ᱥᱤᱭᱳᱜ ᱞᱟᱹᱜᱤᱫ ᱱᱟᱦᱮᱞ ᱪᱷᱟᱲᱟ ᱦᱚᱸ ᱴᱨᱟᱠᱴᱚᱨ ᱛᱮ ᱥᱤ ᱵᱟᱲᱟ ᱟᱨ ᱡᱚᱢᱤᱨᱮ ᱡᱚᱭᱵᱚ ᱥᱟᱨ ᱥᱮ ᱜᱚᱵᱚᱨ ᱥᱟᱨ ᱥᱟᱛᱮ ᱥᱟᱛᱮ ᱟᱨᱦᱚᱸ ᱟᱭᱢᱟ ᱨᱚᱠᱚᱢ ᱴᱟᱥᱟᱭᱚᱱᱤᱠ ᱥᱟᱨ ᱯᱷᱚᱥᱚᱞ ᱦᱩᱭᱩᱜ ᱞᱟᱹᱜᱤᱫ ᱮᱨ ᱟᱹᱪᱩᱨ ᱟᱨ ᱟᱞᱮ ᱱᱤᱭᱟᱹ ᱴᱚᱴᱷᱟ ᱨᱮᱫᱚ ᱥᱩᱨ ᱥᱩᱯᱩᱨ ᱨᱮᱫᱚ ᱠᱳᱱᱳ ᱠᱟᱣᱩᱱᱥᱤᱞᱤᱝ ᱥᱮᱱᱴᱟᱨ ᱫᱚ ᱵᱟᱹᱱᱩᱜᱼᱟ ᱥᱟᱺᱜᱤᱧ ᱠᱚᱨᱮ ᱜᱮ ᱢᱮᱱᱟᱜᱼᱟ ᱟᱨ ᱪᱟᱹᱥᱤᱭᱟᱜ ᱜᱷᱟᱸᱨᱚᱡᱽ ᱞᱟᱹᱜᱤᱫ ᱠᱚᱥᱴᱚ ᱫᱚ ᱢᱤᱫᱴᱮᱡ ᱤᱧᱟᱹᱜ ᱦᱚᱸ ᱢᱤᱫᱴᱮᱡ ᱠᱚᱥᱴᱚ ᱠᱟᱱᱟ ᱠᱟᱨᱚᱱ ᱪᱟᱹᱥᱤ ᱫᱚ ᱟᱹᱰᱤ ᱠᱚᱥᱴᱚ ᱠᱟᱛᱮᱫ ᱜᱮᱠᱚ ᱢᱤᱫᱴᱮᱡ ᱯᱷᱚᱥᱚᱞ ᱠᱚ ᱚᱲᱟᱜ ᱛᱮᱠᱚ ᱟᱫᱮᱨᱫᱟ